ᱤᱭᱩᱴᱩᱵᱽ ᱨᱮ ᱤᱧᱟᱹᱜ ᱠᱩᱥᱤᱭᱟᱱᱟᱜ ᱪᱮᱱᱮᱞ ᱫᱚ ᱟᱹᱞᱩᱠᱟ ᱯᱟᱨᱟᱴᱷᱟ ᱟᱹᱞᱩ ᱨᱮᱱᱟᱜ ᱯᱟᱨᱟᱴᱷᱟ ᱵᱮᱱᱟᱣ ᱟᱹᱞᱩ ᱛᱠᱤ ᱤᱥᱤᱱ ᱠᱟᱛᱮ ᱟᱨ ᱚᱱᱟᱢ ᱟᱹᱞᱩ ᱥᱤᱯᱤ ᱜᱮᱡᱮᱨ ᱦᱩᱭᱩᱜᱼᱟ ᱟᱨ ᱥᱤᱯᱤ ᱜᱮᱡᱮᱨ ᱠᱟᱛᱮᱫ ᱢᱤᱫᱴᱟᱝ ᱵᱟᱹᱴᱤᱨᱮᱢ ᱫᱚᱦᱚ ᱠᱟᱫᱟ ᱩᱥᱠᱮ ᱵᱟᱫ ᱟᱴᱟᱢ ᱥᱤᱯᱤ ᱠᱮᱫᱟ ᱥᱟᱱᱟᱣ ᱠᱮᱫᱟᱢ ᱯᱩᱨᱟᱹ ᱟᱴᱟ ᱥᱤᱯᱤ ᱠᱟᱛᱮᱫ ᱨᱩᱴᱤ ᱵᱮᱱᱟᱣ ᱞᱮᱠᱟᱢ ᱥᱤᱯᱤ ᱠᱮᱫᱟ ᱩᱥᱠᱮᱵᱟᱫ ᱚᱱᱟ ᱥᱤᱯᱤ ᱠᱟᱛᱮᱢ ᱨᱩᱴᱤ ᱠᱷᱚᱱ ᱥᱮ ᱠᱟᱹᱴᱤᱡ ᱢᱟᱨᱟᱝ ᱢᱟᱨᱟᱝ ᱜᱩᱞᱤ ᱠᱮᱫᱟ ᱜᱩᱞᱤ ᱠᱟᱛᱮᱫ ᱚᱱᱟ ᱛᱟᱞᱟᱨᱮ ᱰᱷᱚᱰᱟ ᱵᱮᱱᱟᱣ ᱦᱩᱭᱩᱜᱼᱟ ᱰᱷᱚᱰᱟ ᱵᱮᱱᱟᱣ ᱠᱟᱛᱮᱫ ᱚᱸᱰᱮ ᱟᱹᱞᱩ ᱚᱱᱟ ᱥᱤᱯᱤ ᱟᱠᱟᱱ ᱚᱱᱟ ᱯᱮᱭᱟ ᱤᱭᱟᱹ ᱠᱚ ᱥᱟᱥᱟᱝ ᱢᱚᱥᱞᱟ ᱠᱚ ᱵᱩᱞᱩᱝ ᱠᱚ ᱮᱢ ᱠᱟᱛᱮᱫ ᱚᱱᱟ ᱪᱚᱠᱷᱟ ᱞᱮᱠᱟᱢ ᱵᱮᱱᱟᱣ ᱠᱮᱫᱟ ᱵᱮᱱᱟᱣ ᱠᱟᱛᱮᱫ ᱚᱸᱰᱮ ᱛᱟᱞᱟᱨᱮ ᱚᱱᱟ ᱨᱩᱴᱤ ᱛᱟᱞᱟᱨᱮᱢ ᱮᱢᱟ ᱰᱷᱚᱰᱟ ᱨᱮ ᱚᱱᱟ ᱮᱢ ᱠᱟᱛᱮᱫ ᱟᱨ ᱚᱱᱟ ᱯᱩᱨᱟᱹᱢ ᱢᱤᱞᱟᱹᱣᱟ ᱢᱤᱞᱟᱹᱣ ᱠᱟᱛᱮᱫ ᱚᱱᱟ ᱛᱟᱞᱟ ᱨᱮ ᱫᱚᱦᱚ ᱠᱟᱛᱮᱫ ᱫᱷᱟᱨᱮ ᱫᱷᱟᱨᱮᱛᱮ ᱯᱩᱨᱟᱹᱣ ᱡᱚᱭᱮᱱᱴ ᱢᱤᱞᱟᱹᱣ ᱦᱩᱭᱩᱜᱼᱟ ᱚᱱᱟ ᱨᱩᱴᱤ ᱤᱭᱟᱹ ᱟᱹᱞᱩ ᱨᱮᱟᱱᱟᱜ ᱪᱚᱠᱷᱟ ᱮᱥᱮᱫᱚᱜᱢᱟ ᱮᱥᱮᱫ ᱠᱟᱛᱮᱫ ᱚᱱᱟ ᱨᱤᱫ ᱦᱩᱭᱩᱜᱼᱟ ᱪᱟᱹᱠᱤᱨᱮ ᱪᱟᱹᱠᱤᱨᱮ ᱦᱟᱞᱠᱟ ᱦᱟᱞᱠᱟᱢ ᱨᱤᱫᱟ ᱩᱥᱠᱮ ᱵᱟᱫ ᱛᱟᱞᱟ ᱛᱟᱞᱟᱨᱮ ᱚᱱᱟ ᱜᱩᱸᱰᱟᱹ ᱟᱴᱟ ᱨᱚᱦᱚᱲᱟᱜ ᱞᱟᱜᱟᱣ ᱤᱫᱤᱭᱟᱢ ᱨᱤᱫ ᱤᱫᱤᱭᱟᱢ ᱞᱤᱱ ᱤᱫᱤᱭᱟᱢ ᱯᱷᱤᱨ ᱩᱥᱠᱮᱵᱟᱫ ᱛᱟᱣᱟᱨᱮᱢ ᱮᱢᱟ ᱛᱟᱣᱟᱨᱮᱢ ᱮᱢᱟ ᱟᱨ ᱩᱥᱠᱮᱵᱟᱫ ᱪᱮᱛᱟᱱ ᱨᱮ ᱥᱩᱱᱩᱢᱮᱢ ᱮᱢᱟ ᱤᱱᱟᱹᱯᱚᱨᱮ ᱟᱞᱴᱤ ᱯᱟᱹᱞᱴᱤ ᱢᱟᱱᱮ ᱩᱞᱴᱟᱹᱣ ᱟᱹᱪᱩᱨᱟᱜᱼᱟᱢ ᱵᱟᱱᱟᱨ ᱫᱷᱟᱨᱮ ᱵᱟᱱᱟᱨ ᱫᱷᱟᱨᱮ ᱩᱞᱴᱟᱹᱣ ᱠᱟᱛᱮᱫ ᱥᱩᱱᱩᱢ ᱮᱢ ᱠᱟᱛᱮᱫ ᱮᱢ ᱤᱭᱟᱹᱭᱟ ᱟᱨ ᱤᱥᱤᱱᱮᱱᱟ ᱚᱱᱟᱜᱮ ᱟᱹᱞᱩ ᱨᱮᱱᱟᱜ ᱯᱟᱨᱟᱴᱷᱟ ᱫᱚ ᱱᱚᱝᱠᱟᱜᱮ ᱟᱹᱞᱩ ᱨᱮᱱᱟᱜ ᱯᱟᱨᱟᱴᱷᱟ ᱫᱚᱠᱚ ᱵᱮᱱᱟᱣᱟ